ᱤᱧ ᱫᱚ ᱥᱮᱨᱮᱧ ᱪᱮᱛᱟᱱ ᱨᱮᱫᱚ ᱟᱹᱰᱤ ᱜᱤᱫᱽᱨᱟᱹ ᱠᱷᱚᱱᱜᱮ ᱟᱹᱰᱤ ᱨᱟᱹᱥᱠᱟᱹ ᱛᱟᱦᱮᱸ ᱠᱟᱱ ᱛᱤᱧᱟᱹ ᱜᱤᱫᱽᱨᱟᱹ ᱠᱷᱚᱱᱟᱜ ᱜᱮ ᱦᱚᱲ ᱠᱚ ᱥᱮᱨᱮᱧ ᱟᱸᱡᱚᱢ ᱟᱠᱟᱫ ᱠᱚᱣᱟ ᱡᱮᱢᱚᱱ ᱫᱚ ᱵᱟᱵᱟᱭᱩ ᱛᱟᱠᱚ ᱠᱚ ᱥᱮᱨᱮᱧ ᱛᱟᱦᱮᱸ ᱠᱚ ᱫᱟᱹᱫᱩ ᱛᱟᱠᱚ ᱩᱱᱠᱩ ᱟᱸᱡᱚᱢ ᱠᱟᱛᱮᱫ ᱜᱮ ᱤᱧ ᱫᱚ ᱥᱮᱨᱮᱧ ᱪᱮᱛᱟᱱ ᱨᱮᱫᱚ ᱟᱹᱰᱤ ᱨᱟᱹᱥᱠᱟᱹ ᱥᱮ ᱨᱟᱹᱥ ᱥᱮ ᱢᱤᱫᱴᱟᱱ ᱴᱟᱱ ᱦᱮᱡ ᱞᱮᱱ ᱛᱤᱧᱟᱹ ᱤᱧ ᱫᱚ ᱯᱟᱲᱦᱟᱣ ᱯᱟᱲᱦᱟᱣ ᱛᱟᱞᱟ ᱛᱮᱥᱮ ᱞᱟᱨᱪᱟᱨ ᱛᱟᱞᱟᱛᱮ ᱤᱱᱠᱟᱹ ᱠᱟᱛᱮᱫ ᱥᱮ ᱯᱟᱲᱦᱟᱣ ᱠᱟᱛᱮᱫ ᱟᱹᱰᱤ ᱢᱚᱡᱽ ᱤᱧ ᱥᱮᱨᱮᱧ ᱫᱟᱲᱮᱭᱟᱜ ᱜᱮᱭᱟ